ᱦᱮᱞᱳ ᱦᱩᱸ ᱦᱮᱸ ᱚ ᱟᱪᱪᱷᱟ ᱥᱮᱭ ᱤᱭᱟᱹ ᱥᱚᱢᱟᱡᱽ ᱥᱩᱥᱟᱹᱨ ᱦᱚᱲ ᱛᱚ ᱚᱻ ᱦᱮᱸ ᱟᱵᱚ ᱱᱩᱠᱩ ᱥᱟᱱᱛᱟᱲ ᱥᱚᱢᱟᱡᱽ ᱨᱮ ᱟᱭᱢᱟᱜᱟᱱᱜᱮ ᱥᱚᱢᱟᱡᱽ ᱥᱩᱥᱟᱹᱨ ᱦᱚᱲ ᱫᱚ ᱦᱮᱱᱟᱜ ᱠᱚᱣᱟ ᱡᱟᱦᱟᱸ ᱟᱭᱩ ᱦᱚᱲ ᱦᱚᱸ ᱢᱮᱱᱟᱜ ᱠᱚᱣᱟ ᱵᱟᱵᱟ ᱦᱚᱲ ᱦᱚᱸ ᱢᱮᱱᱟᱜ ᱠᱚᱣᱟ ᱡᱮ ᱨᱚᱠᱚᱢ ᱢᱤᱫᱴᱮᱱ ᱟᱭᱩ ᱦᱚᱲ ᱢᱮᱱᱟᱭᱟ ᱟᱵᱚ ᱨᱮᱱ ᱟᱨᱠᱤ ᱡᱚᱛᱚ ᱠᱷᱚᱱ ᱩᱪᱪᱚ ᱢᱟᱱᱮ ᱵᱷᱟᱨᱚᱛ ᱵᱚᱨᱥᱚ ᱨᱮᱱᱟᱜ ᱡᱚᱛᱚ ᱠᱷᱚᱱ ᱩᱪᱪᱚ ᱯᱚᱫ ᱨᱮᱜᱮ ᱡᱮᱴᱟ ᱢᱮᱱᱟᱭᱟ ᱫᱨᱳᱯᱚᱫᱤ ᱢᱩᱨᱢᱩ ᱨᱟᱡᱡᱚᱯᱟᱞ ᱠᱚ ᱢᱮᱛᱟᱭ ᱠᱟᱱᱟ ᱡᱟᱦᱟᱸ ᱫᱚ ᱩᱱᱤ ᱩᱱᱤᱭᱟᱜ ᱢᱮᱱ ᱞᱮᱠᱟᱛᱮᱜᱮ ᱱᱤᱭᱟᱹ ᱜᱚᱴᱟ ᱫᱤᱥᱚᱢ ᱪᱟᱞᱟᱜ ᱠᱟᱱᱟ ᱟᱨᱦᱚᱸ ᱚᱱᱠᱟᱱ ᱦᱚᱲ ᱢᱮᱱᱟᱜ ᱠᱚᱣᱟ ᱦᱩᱭᱩᱜ ᱠᱟᱱᱟᱭ ᱡᱮᱨᱚᱠᱚᱢ ᱢᱮᱱᱟᱭᱟ ᱡᱷᱟᱲᱜᱨᱟᱢ ᱨᱮᱱ ᱦᱮᱢᱚᱱᱛ ᱥᱚᱨᱮᱱ ᱩᱱᱤ ᱦᱚᱸ ᱢᱤᱫᱴᱮᱱ ᱢᱟᱱᱱᱚ ᱜᱩᱱᱱᱚ ᱵᱟ ᱚᱸᱰᱮᱱᱤᱡ ᱢᱩᱠᱠᱷᱚ ᱢᱚᱱᱛᱨᱤ ᱡᱟᱦᱟᱸᱭ ᱠᱚ ᱢᱮᱛᱟᱭ ᱠᱟᱱ ᱟᱨᱦᱚᱸ ᱚᱱᱠᱟ ᱢᱮᱱᱟᱜ ᱠᱚᱣᱟ ᱢᱟᱱᱮ ᱥᱚᱢᱟᱡᱽ ᱥᱩᱥᱟᱹᱨ ᱦᱚᱲ ᱵᱚᱞᱛᱮ ᱟᱨᱦᱚᱸ ᱢᱮᱱᱟᱭᱟ ᱠᱷᱤᱫᱤᱨ ᱢᱩᱨᱢᱩ ᱟᱨᱦᱚᱸ ᱚᱱᱠᱟ ᱥᱚᱯᱚᱱ ᱢᱩᱨᱢᱩ ᱡᱟᱦᱟᱸ ᱫᱚ ᱟᱵᱚᱣᱟᱜ ᱱᱤᱭᱟᱹ ᱥᱟᱱᱛᱟᱲ ᱥᱚᱢᱟᱡᱽ ᱥᱮ ᱱᱤᱭᱟᱹ ᱫᱤᱥᱚᱢ ᱨᱮᱱᱟᱜ ᱢᱚᱡᱽ ᱠᱟᱹᱢᱤ ᱞᱟᱹᱜᱤᱫ ᱥᱮ ᱞᱟᱦᱟ ᱤᱫᱤ ᱞᱟᱹᱜᱤᱫ ᱢᱟᱱᱮ ᱟᱹᱰᱤ ᱜᱟᱱ ᱠᱚ ᱠᱟᱹᱢᱤᱭᱮᱫᱟ ᱥᱮ ᱠᱟᱹᱢᱤᱭᱮᱫᱟᱠᱚ ᱩᱱᱠᱩ ᱧᱮᱞ ᱛᱮᱦᱚᱸ ᱢᱟᱱᱮ ᱟᱨᱦᱚᱸ ᱠᱟᱹᱴᱤᱡ ᱠᱟᱹᱴᱤᱡ ᱜᱤᱫᱽᱨᱟᱹ ᱡᱟᱦᱟᱸᱭ ᱠᱚ ᱯᱟᱹᱴᱷᱣᱟᱹ ᱠᱚ ᱢᱮᱱᱟᱜ ᱠᱚ ᱩᱱᱠᱩ ᱧᱮᱞᱛᱮ ᱩᱱᱠᱩ ᱯᱟᱹᱴᱷᱣᱟᱹ ᱠᱚ ᱪᱮᱫᱟᱠᱚ ᱵᱟ ᱩᱱᱠᱩ ᱦᱚᱸ ᱡᱟᱦᱟᱸᱛᱤᱥᱳᱜ ᱩᱱᱠᱩ ᱠᱚ ᱟᱥᱚᱞ ᱞᱟᱹᱴᱩ ᱥᱚᱢᱟᱡᱽ ᱥᱩᱥᱟᱹᱨ ᱦᱚᱲ ᱠᱚ ᱦᱩᱭ ᱫᱟᱲᱮᱭᱟᱜᱼᱟ ᱟᱨ ᱡᱟᱦᱟᱸᱱᱟᱜ ᱚᱻ ᱟᱪᱪᱷᱟ ᱛᱟᱦᱚᱞᱮ ᱦᱮᱸᱢᱟ ᱴᱷᱤᱠᱜᱮᱭᱟ ᱛᱚᱵᱮ ᱫᱚᱦᱚ ᱫᱚᱦᱚᱭ ᱢᱮ ᱱᱚᱝᱠᱟ ᱟᱨᱦᱚᱸ ᱡᱩᱫᱤ ᱥᱚᱢᱟᱡᱽ ᱥᱩᱥᱟᱹᱨ ᱫᱚ ᱟᱨᱦᱚᱸ ᱥᱚᱢᱟᱡᱽ ᱥᱚᱢᱵᱚᱱᱫᱷᱮ ᱡᱩᱫᱤ ᱟᱨᱦᱚᱸ ᱵᱟᱰᱟᱭ ᱥᱟᱱᱟᱢᱮ ᱠᱷᱟᱱ ᱱᱚᱝᱠᱟᱜᱮ ᱟᱨᱦᱚᱸᱢ ᱯᱷᱳᱱ ᱵᱟᱲᱟᱭᱟ ᱤᱧᱟᱹᱜ ᱵᱟᱰᱟᱭ ᱛᱟᱦᱮᱱ ᱠᱷᱟᱱ ᱟᱨᱦᱩᱧ ᱞᱟᱹᱭᱟᱢᱟ ᱦᱟᱸᱜ ᱴᱷᱤᱠᱜᱮᱭᱟ ᱛᱚᱵᱮ ᱛᱤᱦᱤᱧ ᱫᱚ ᱦᱮᱸ ᱢᱟ ᱛᱚᱵᱮ ᱛᱤᱦᱤᱧ ᱫᱚ ᱫᱚᱦᱚ ᱠᱮᱫᱼᱟᱹᱧ